ᱡᱟᱦᱟᱸ ᱢᱟᱨᱥᱟᱞ ᱫᱚ ᱧᱮᱞᱚᱜ ᱠᱟᱱᱟ ᱚᱱᱟᱫᱚ ᱤᱯᱤᱞ ᱮᱸᱜᱮᱞ ᱠᱚ ᱢᱮᱛᱟᱣᱟᱠᱚ ᱠᱟᱱᱟ ᱟᱨ ᱤᱯᱤᱞ ᱮᱸᱜᱮᱞ ᱫᱚ ᱥᱮᱨᱢᱟ ᱨᱮᱠᱚ ᱧᱮᱞᱚᱜᱼᱟ ᱟᱨ ᱤᱯᱤᱞ ᱮᱸᱜᱮᱞ ᱫᱚ ᱫᱤᱱ ᱵᱮᱲᱟ ᱦᱚᱸᱠᱚ ᱛᱟᱦᱮᱱᱟ ᱟᱨ ᱧᱤᱫᱟᱹ ᱵᱮᱲᱟ ᱦᱚᱸ ᱛᱳ ᱫᱤᱱ ᱵᱮᱞᱟ ᱫᱤᱱ ᱵᱮᱞᱟ ᱫᱚ ᱟᱵᱚ ᱫᱚ ᱵᱟᱵᱚ ᱧᱮᱞᱧᱟᱢ ᱠᱚᱣᱟ ᱪᱮᱫᱟᱜ ᱡᱮ ᱪᱟᱸᱫᱳᱣᱟᱜ ᱢᱟᱨᱥᱟᱞ ᱛᱮ ᱩᱱᱠᱩ ᱫᱚ ᱥᱤᱧ ᱪᱟᱸᱫᱳᱣᱟᱜ ᱢᱟᱨᱥᱟᱞ ᱛᱮ ᱩᱱᱠᱩ ᱫᱚᱠᱚ ᱵᱟᱠᱚ ᱧᱮᱞ ᱧᱟᱢᱚᱜᱼᱟ

ᱥᱤᱧ ᱢᱟᱨᱥᱟᱞ ᱧᱤᱫᱟᱹ ᱪᱟᱸᱫᱳᱣᱟᱜ ᱢᱟᱨᱥᱟᱞ ᱚᱱᱠᱟ ᱵᱟᱝᱟ ᱜᱟᱨᱥᱤᱞᱚᱢ ᱚᱱᱟᱛᱮ ᱩᱱᱠᱩ ᱫᱚ ᱧᱤᱫᱟᱹ ᱵᱮᱲᱟ ᱠᱚ ᱧᱮᱞᱚᱜᱼᱟ ᱟᱨ ᱤᱧᱟᱹᱜ ᱩᱴᱷᱟᱹ ᱠᱤᱭᱟᱹ ᱠᱷᱚᱱ ᱥᱮ

ᱛᱚᱞᱟᱥ ᱫᱚ ᱱᱤᱡᱮᱨ ᱠᱚᱣᱟᱜ ᱥᱮ ᱱᱤᱡᱮᱨ ᱞᱮᱠᱟᱱ ᱦᱚᱲᱟᱜ ᱫᱚ ᱫᱟᱲᱮᱭᱟᱜ ᱫᱚ ᱵᱟᱝ ᱠᱟᱱᱟ ᱪᱮᱫᱟᱜ ᱡᱮ ᱱᱚᱣᱟ ᱤᱯᱤᱞ ᱮᱸᱜᱮᱞ ᱛᱚᱞᱟᱥ ᱞᱟᱹᱜᱤᱫ ᱫᱚ ᱵᱤᱜᱜᱽᱱᱟᱱᱤᱠ ᱠᱚ ᱢᱮᱱᱟᱜ ᱠᱚᱣᱟ ᱟᱨ ᱤᱯᱤᱞ ᱮᱸᱜᱮᱞ ᱛᱚᱞᱟᱥ ᱫᱚ ᱵᱤᱜᱽᱜᱟᱱᱤᱠ ᱜᱮᱠᱚ ᱪᱟᱞᱟᱣ ᱫᱟᱲᱮᱭᱟᱜᱼᱟ ᱪᱮᱫᱟᱜ ᱟᱵᱚᱣᱟᱜ ᱫᱚ ᱚᱱᱠᱟᱱ ᱚᱵᱷᱤᱜᱚᱛᱟ ᱵᱟᱹᱱᱩᱜᱼᱟ ᱟᱨ ᱚᱱᱠᱟᱱ ᱚᱵᱷᱤᱜᱚᱛᱟ ᱵᱟᱹᱱᱩᱜ ᱠᱷᱟᱹᱛᱤᱨ ᱟᱵᱚ ᱫᱚ ᱵᱟᱵᱚ ᱪᱟᱞᱟᱣ ᱫᱟᱲᱮᱭᱟᱜᱼᱟ ᱟᱨ ᱤᱯᱤᱞ ᱮᱸᱜᱮᱞ ᱛᱚᱞᱟᱥ ᱨᱮᱵᱚ ᱪᱟᱞᱟᱜ ᱠᱷᱟᱱ ᱫᱚ ᱱᱚᱝᱠᱟᱱ ᱚᱵᱷᱤᱜᱚᱛᱟ ᱡᱟᱭᱜᱟ ᱨᱮ ᱥᱮᱴᱮᱨᱚᱜ ᱦᱩᱭᱩᱜᱼᱟ ᱛᱚᱵᱮ ᱟᱵᱚ ᱫᱚ ᱤᱯᱤᱞ ᱮᱸᱜᱮᱞ ᱵᱚ ᱛᱚᱞᱟᱥ ᱫᱟᱲᱮᱭᱟᱠᱚᱣᱟ